ᱟᱵᱚ ᱫᱚ ᱵᱚᱸᱜᱟ ᱵᱩᱨᱩ ᱚᱠᱛᱚ ᱨᱮ ᱟᱹᱰᱤ ᱨᱚᱠᱚᱢ ᱥᱟᱢᱟᱱ ᱜᱮᱵᱚᱱ ᱵᱮᱵᱚᱦᱟᱨᱟ ᱡᱮᱢᱚᱱ ᱧᱮᱞᱚᱜᱚᱜᱼᱟ ᱠᱩᱲᱤ ᱦᱚᱯᱚᱱ ᱠᱚᱫᱚ ᱵᱚᱸᱜᱟ ᱵᱩᱨᱩ ᱚᱠᱛᱚ ᱨᱮ ᱯᱩᱸᱰ ᱞᱩᱜᱽᱲᱤᱡ ᱟᱨᱟᱜ ᱯᱩᱬ ᱟᱨ ᱠᱚᱲᱟ ᱦᱚᱯᱚᱱ ᱠᱚᱫᱚ ᱯᱩᱸᱰ ᱫᱷᱩᱛᱤ ᱛᱮᱵᱚᱱ ᱫᱷᱩᱛᱤᱜᱼᱟ ᱚᱱᱟ ᱵᱮᱜᱚᱨ ᱦᱚᱸ ᱵᱚᱸᱜᱟ ᱵᱩᱨᱩ ᱨᱮᱱᱟᱜ ᱥᱟᱯᱟᱵ ᱡᱮᱞᱮᱠᱟ ᱱᱟᱣᱟ ᱦᱟᱴᱟᱜ ᱰᱟᱹᱞᱤᱡ ᱡᱚᱱᱚᱜ ᱥᱮ ᱥᱟᱨᱡᱚᱢ ᱥᱟᱠᱟᱢ ᱮᱢᱟᱱ ᱠᱚᱵᱚᱱ ᱵᱮᱣᱦᱟᱨᱟ